ᱟᱵᱚᱣᱟᱜ ᱫᱳᱭᱱᱚᱱᱫᱤᱱ ᱡᱤᱵᱚᱱᱨᱮ ᱯᱨᱚᱡᱩᱠᱛᱤ ᱵᱟ ᱴᱮᱠᱱᱳᱞᱚᱡᱤ ᱦᱩᱭᱩᱜ ᱠᱟᱱᱟ ᱟᱹᱰᱤ ᱫᱚᱨᱠᱟᱨᱤ ᱡᱤᱱᱤᱥ ᱡᱮᱢᱚᱱ ᱢᱳᱵᱟᱭᱤᱞ ᱞᱟᱦᱟᱛᱮ ᱫᱚ ᱢᱳᱵᱟᱭᱤᱞ ᱯᱷᱳᱱ ᱵᱟᱝ ᱛᱟᱦᱮᱸᱠᱟᱱ ᱛᱟᱦᱮᱱᱚᱜᱛᱮ ᱥᱮ ᱯᱮᱲᱟᱦᱚᱲ ᱥᱟᱣᱛᱮ ᱥᱮ ᱜᱟᱛᱮᱠᱚ ᱠᱚᱲᱟ ᱥᱟᱣᱛᱮ ᱥᱮ ᱡᱟᱦᱟᱸᱭ ᱥᱟᱣᱛᱮᱜᱮ ᱥᱟᱺᱜᱤᱧᱨᱮᱱ ᱦᱚᱲ ᱥᱟᱮᱡ ᱵᱟᱵᱚᱱ ᱨᱚᱲ ᱫᱟᱲᱮᱭᱟᱜ ᱠᱟᱱ ᱛᱮᱦᱮᱱᱚᱜᱼᱟ ᱥᱮ ᱵᱟᱵᱚᱱ ᱵᱟᱲᱟᱭ ᱚᱪᱚᱭᱮᱫ ᱠᱚ ᱛᱟᱦᱮᱱᱚᱜᱼᱟ ᱱᱮᱛᱟᱨ ᱢᱳᱵᱟᱭᱤᱞ ᱦᱩᱭᱟᱠᱟᱱ ᱛᱮ ᱚᱥᱩᱵᱤᱫᱷᱟ ᱥᱮ ᱡᱟᱦᱟᱱᱟᱜ ᱵᱤᱥ ᱵᱟᱹᱲᱩᱡᱨᱮ ᱥᱮ ᱢᱚᱡᱽ ᱡᱟᱜᱟᱨᱮ ᱯᱷᱚᱱ ᱠᱟᱛᱮᱫ ᱥᱚᱡᱷᱮᱛᱮ ᱵᱚᱱ ᱜᱟᱞᱢᱟᱨᱟᱣ ᱫᱟᱲᱮᱭᱟᱜ ᱠᱟᱱᱟ ᱮᱭ ᱡᱮᱢᱚᱱ ᱜᱟᱹᱰᱤ ᱞᱟᱦᱟᱛᱮ ᱥᱟᱺᱜᱤᱧ ᱡᱟᱭᱜᱟ ᱦᱚᱭ ᱛᱟᱲᱟᱢ ᱛᱮᱵᱚᱱ ᱪᱟᱞᱟᱜᱠᱟᱱ ᱛᱮᱦᱮᱱᱚᱜᱼᱟ ᱥᱮ ᱱᱚᱜᱼᱚᱭ ᱛᱟᱨᱯᱚᱨ ᱦᱚᱭᱛᱚ ᱥᱟᱫᱚᱢ ᱜᱟᱹᱰᱤ ᱥᱮ ᱠᱟᱰᱟ ᱜᱟᱹᱰᱤ ᱥᱮ ᱰᱟᱝᱜᱽᱨᱟ ᱜᱟᱹᱰᱤ ᱦᱮᱡᱮᱱᱟ ᱛᱚ ᱚᱱᱟᱛᱮᱦᱚᱸ ᱫᱮᱨᱤᱜᱠᱟᱱ ᱛᱮᱦᱮᱱᱚᱜᱼᱟ ᱱᱮᱛᱟᱨ ᱢᱟᱴᱨᱚ ᱜᱟᱹᱰᱤ ᱦᱮᱡ ᱟᱠᱟᱱᱟ ᱥᱮ ᱢᱤᱫ ᱡᱟᱭᱜᱟ ᱠᱷᱚᱡ ᱥᱟᱺᱜᱤᱧ ᱡᱟᱜᱟ ᱟᱹᱰᱤ ᱩᱥᱟᱹᱨᱟᱵᱚᱱ ᱛᱤᱭᱟᱹᱜ ᱫᱟᱲᱮᱭᱟᱜ ᱠᱟᱱᱟ ᱥᱮ ᱥᱮᱴᱮᱨᱚᱜ ᱠᱟᱱᱟᱵᱚᱱ ᱟᱨ ᱛᱟᱨ ᱢᱚᱫᱽᱫᱷᱮ ᱦᱩᱭᱩᱜ ᱠᱟᱱᱟ ᱡᱮᱢᱚᱱ ᱴᱨᱟᱠᱴᱟᱨ ᱞᱟᱦᱟᱛᱮ ᱫᱚ ᱱᱟᱦᱮᱞ ᱛᱮᱵᱚᱱ ᱥᱤᱭᱮᱫ ᱛᱮᱦᱮᱱᱚᱜᱼᱟ ᱟᱹᱰᱤ ᱜᱷᱟᱹᱲᱤᱡ ᱞᱟᱜᱟᱜᱠᱟᱱ ᱛᱟᱦᱮᱱᱚᱜᱼᱟ ᱟᱹᱰᱤ ᱥᱚᱢᱚᱭᱮ ᱦᱟᱛᱮᱫᱠᱟᱱ ᱛᱮᱦᱮᱱᱚᱜᱼᱟ ᱟᱨ ᱱᱮᱛᱟᱨᱫᱚ ᱦᱩᱭ ᱟᱠᱟᱱᱟ ᱴᱨᱟᱠᱴᱟᱨ ᱟᱹᱰᱤ ᱢᱟᱨᱟᱝ ᱡᱟᱭᱜᱟᱦᱚᱸ ᱢᱤᱫ ᱜᱷᱟᱹᱲᱤᱛᱮᱭ ᱥᱤᱭᱟᱹᱜᱮᱫᱟ ᱱᱚᱣᱟ ᱠᱟᱱᱟ ᱯᱨᱚᱡᱤᱩᱛᱤ ᱨᱮᱭᱟᱜ ᱥᱩᱵᱤᱛᱟ ᱟᱨ ᱱᱚᱣᱟ ᱥᱩᱵᱤᱛᱟᱵᱚᱱ ᱞᱟᱵᱷᱮᱫᱟ ᱟᱵᱚ ᱱᱚᱣᱟ ᱦᱚᱭᱛᱚ ᱯᱚᱨᱚᱵᱚᱨᱛᱤ ᱵᱟ ᱵᱷᱚᱵᱤᱥᱥᱚᱛᱨᱮ ᱟᱨᱦᱚᱸ ᱦᱟᱹᱡᱩᱜᱼᱟ ᱡᱟᱦᱟᱱ ᱡᱤᱱᱤᱥ ᱟᱵᱚ ᱯᱚᱨᱚᱵᱚᱨᱛᱤ ᱯᱨᱚᱡᱚᱱᱢᱚ ᱚᱱᱟᱦᱚᱸ ᱦᱚᱭᱛᱚ ᱩᱱᱠᱚ ᱟᱵᱚ ᱠᱷᱡᱚᱦᱚᱸ ᱦᱚᱭᱛᱚ ᱢᱚᱡᱽᱠᱚ ᱵᱮᱣᱦᱟᱨᱟ ᱡᱟᱭᱦᱳᱠ ᱟᱵᱚ ᱫᱳᱭᱱᱚᱱᱫᱤᱱ ᱡᱚᱵᱚᱱᱨᱮ ᱯᱨᱚᱡᱩᱠᱛᱤ ᱫᱚ ᱟᱹᱰᱤ ᱠᱟᱡᱟᱜ ᱮ ᱥᱟᱦᱟᱡᱽᱡᱚᱭᱮᱫ ᱵᱚᱱᱟ ᱡᱚᱦᱟᱨᱜᱮ